ᱥᱴᱳᱠ ᱫᱟᱠᱟᱵᱚᱱ ᱤᱥᱤᱱᱟ ᱚᱱᱟ ᱫᱚ ᱥᱴᱳᱠ ᱵᱟᱝ ᱵᱷᱟᱜᱮᱭᱟ ᱚᱴᱮᱡ ᱦᱚᱸ ᱚᱴᱮᱡ ᱫᱟᱲᱮᱭᱟᱜᱼᱟ ᱫᱷᱚᱨᱟᱣ ᱦᱚᱸ ᱫᱷᱚᱨᱟᱣ ᱫᱟᱲᱮᱭᱟᱜᱼᱟ ᱚᱱᱟ ᱦᱚᱛᱮᱡ ᱛᱮ ᱵᱟᱵᱚᱱ ᱵᱮᱵᱚᱦᱟᱨ ᱵᱟᱵᱚᱱ ᱦᱟᱛᱟᱣᱟ ᱥᱩᱱᱩᱢ ᱠᱚ ᱦᱚᱸ ᱫᱚᱢᱮ ᱠᱷᱚᱨᱪᱟ ᱛᱚ ᱚᱱᱟ ᱦᱚᱸ ᱠᱟ ᱣᱰᱤ ᱚᱠᱟ ᱨᱮᱵᱚᱱ ᱧᱟᱢᱟ ᱚᱱᱟᱛᱮᱜᱮ ᱥᱟᱦᱟᱱ ᱛᱮᱵᱚᱱ ᱫᱚ ᱤᱥᱤᱱ ᱵᱷᱟᱞᱮᱭᱟ ᱥᱟᱦᱟᱱ ᱵᱮᱵᱚᱦᱟᱨ ᱞᱮᱠᱷᱟᱱ ᱫᱚ ᱟᱵᱚᱣᱟᱜ ᱫᱚ ᱵᱤᱨ ᱠᱚ ᱢᱮᱱᱟᱜᱼᱟ ᱡᱚᱛᱚ ᱜᱮ ᱦᱮᱱᱟᱜᱼᱟ ᱚᱱᱟ ᱵᱮᱵᱚᱦᱟᱨ ᱵᱷᱟᱞᱮᱭᱟ ᱥᱴᱳᱠ ᱫᱚ ᱵᱟᱝ ᱵᱷᱟᱞᱮᱭᱟ ᱥᱟᱦᱟᱱ ᱜᱮ ᱵᱷᱟᱞᱮ ᱛᱟᱵᱚᱱᱟ